ᱛᱤᱨᱤᱥᱮ ᱡᱩᱱ ᱫᱩ ᱦᱟᱡᱟᱨ ᱠᱩᱲᱤ ᱯᱚᱱᱨᱚᱭ ᱟᱜᱚᱥᱴ ᱫᱩ ᱦᱟᱡᱟᱨ ᱥᱳᱞᱞᱳ ᱪᱚᱵᱵᱤᱥᱮ ᱯᱷᱮᱵᱨᱩᱣᱟᱨᱤ ᱫᱩ ᱦᱟᱡᱟᱨ ᱟᱴᱷᱮᱨᱚ ᱵᱟᱭᱤᱥᱮ ᱰᱤᱥᱮᱢᱵᱚᱨ ᱫᱩ ᱦᱟᱡᱟᱨ ᱯᱚᱱᱮᱨᱚ ᱥᱳᱞᱳᱭ ᱵᱳᱭᱥᱟᱹᱠ ᱫᱩ ᱦᱟᱡᱟᱨ ᱛᱮᱭᱤᱥ